ᱦᱮᱸ ᱤᱧᱟᱹᱜ ᱨᱮᱥᱤᱯᱤᱧ ᱩᱫᱩᱜᱟ ᱡᱮᱢᱚᱱ ᱵᱤᱞᱤ ᱨᱟᱥᱮ ᱯᱨᱚᱛᱷᱚᱢ ᱵᱤᱞᱤ ᱫᱚ ᱫᱟᱜ ᱨᱮᱧ ᱛᱤᱠᱤᱭᱟ ᱛᱤᱠᱤ ᱠᱟᱛᱮᱫ ᱛᱟᱨᱯᱚᱨ ᱠᱷᱚᱥᱟ ᱪᱷᱟᱲᱟᱣ ᱠᱮᱫ ᱜᱮ ᱛᱟᱨᱯᱚᱨ ᱢᱤᱫᱴᱟᱱ ᱰᱤᱥᱨᱮᱧ ᱫᱚᱦᱚ ᱠᱮᱫ ᱜᱮ ᱛᱟᱨᱯᱚᱨᱮ ᱠᱚᱲᱟᱭ ᱨᱮ ᱥᱩᱱᱩᱢᱤᱧ ᱫᱩᱞ ᱠᱮᱫ ᱜᱮ ᱯᱟᱸᱪ ᱯᱷᱚᱲᱟᱱ ᱟᱫᱷᱮ ᱨᱟᱥᱩᱱ ᱯᱮᱸᱭᱟᱡᱽ ᱚᱱᱟ ᱠᱚᱛᱮᱧ ᱯᱷᱚᱲᱟᱱ ᱠᱮᱫ ᱜᱮ ᱛᱟᱨ ᱯᱚᱨ ᱴᱚᱢᱮᱴᱚᱧ ᱞᱟᱜᱟᱣ ᱟᱫ ᱜᱮ ᱚᱱᱟ ᱠᱚᱧ ᱛᱟᱨᱯᱚᱨ ᱦᱚᱞᱩᱫᱽ ᱥᱟᱥᱟᱝ ᱢᱚᱥᱞᱟ ᱵᱩᱞᱩᱝ ᱞᱟᱜᱟᱣ ᱠᱟᱛᱮᱫ ᱟᱨ ᱵᱤᱞᱤᱧ ᱠᱷᱟᱸᱡᱚ ᱠᱮᱫ ᱜᱮ ᱟᱨ ᱫᱟᱜ ᱤᱧ ᱫᱩᱞᱟᱫ ᱜᱮ ᱛᱟᱨᱯᱚᱨᱮᱧ ᱦᱮᱰᱮᱡᱽ ᱠᱮᱫ ᱜᱮ ᱟᱫᱚᱧ ᱯᱷᱮᱰ ᱠᱮᱫ ᱜᱮ